ᱦᱮᱞᱳ ᱟᱢ ᱢᱚᱦᱮᱥᱯᱩᱨ ᱨᱮᱱ ᱜᱟᱹᱰᱤ ᱢᱟᱹᱞᱤᱠ ᱠᱟᱱᱟᱢ ᱟᱞᱮ ᱟᱢᱟᱜ ᱜᱟᱹᱰᱤᱞᱮ ᱵᱷᱟᱲᱟ ᱞᱮᱫᱟ ᱟᱨ ᱟᱢᱨᱮᱱ ᱰᱟᱭᱵᱷᱟᱨ ᱫᱚᱥ ᱵᱟᱡᱮ ᱥᱚᱢᱚᱭ ᱞᱮ ᱢᱮᱛᱟ ᱫᱮ ᱛᱟᱦᱮᱱᱟ ᱟᱨ ᱱᱤᱛ ᱦᱚᱸ ᱵᱟᱭ ᱟᱹᱜᱩ ᱟᱠᱟᱫᱟ ᱜᱟᱹᱰᱤ ᱟᱞᱮ ᱠᱟᱡᱟᱠ ᱞᱮ ᱯᱷᱳᱱ ᱟᱭ ᱠᱟᱱᱟ ᱰᱟᱭᱵᱷᱟᱨ ᱥᱮᱥ ᱯᱷᱳᱱ ᱦᱚᱸ ᱵᱟᱭ ᱨᱟᱠᱟᱵᱮᱜ ᱛᱟᱞᱮᱭᱟ ᱟᱨ ᱨᱤᱥᱤᱵᱷ ᱦᱚᱸ ᱵᱟᱭ ᱨᱤᱥᱤᱵᱷᱮᱫ ᱛᱟᱞᱮᱭᱟ ᱟᱢ ᱯᱷᱳᱱᱟᱭ ᱢᱮ ᱟᱨ ᱩᱥᱟᱹᱨᱟ ᱦᱮᱡ ᱦᱚᱪᱚᱭᱮᱢ ᱟᱞᱮ ᱟᱹᱰᱤ ᱮᱢᱟᱨᱡᱮᱱᱥᱤ ᱜᱮᱭᱟ ᱟᱨ ᱪᱟᱞᱟᱜ ᱛᱮᱜᱮ ᱦᱩᱭᱩᱜᱼᱟ ᱟᱨ ᱟᱢᱨᱮᱱ ᱰᱟᱭᱵᱷᱟᱨ ᱯᱷᱳᱱ ᱟᱭ ᱢᱮ ᱟᱨ ᱦᱤᱡᱩᱜ ᱢᱮᱛᱟᱭ ᱢᱮ ᱟᱨ ᱵᱟᱝᱠᱷᱟᱱ ᱫᱚ ᱚᱱᱠᱟ ᱜᱮ ᱠᱷᱟᱱ ᱫᱚ ᱟᱞᱮ ᱮᱴᱟᱜ ᱜᱟᱹᱰᱤ ᱞᱮ ᱧᱟᱢᱟ ᱟᱹᱰᱤ ᱮᱢᱟᱨᱡᱮᱱᱥᱤ ᱜᱮᱭᱟ ᱪᱟᱞᱟᱜ ᱛᱮᱜᱮ ᱦᱩᱭᱩᱜᱼᱟ ᱟᱢ ᱰᱟᱭᱵᱷᱟᱨ ᱟᱢᱨᱮᱱ ᱯᱷᱳᱱ ᱟᱭ ᱢᱮ ᱟᱨ ᱢᱮᱛᱟᱭ ᱢᱮ ᱡᱮ ᱱᱚᱰᱮ ᱢᱮᱱ ᱟᱠᱟᱫ ᱟᱢ